ᱦᱮᱞᱳ ᱡᱚᱦᱟᱨ ᱚ ᱦᱮᱸ ᱦᱮᱸ ᱵᱟᱛᱟᱥᱳᱞ ᱢᱟᱺᱡᱷᱤ ᱵᱟᱵᱟ ᱠᱟᱱ ᱜᱤᱭᱟᱹᱧ ᱛᱚ ᱪᱮᱫ ᱠᱚ ᱫᱤᱥᱟᱹ ᱧᱟᱢ ᱠᱮᱫᱟ ᱟᱫᱚ ᱢᱟ ᱛᱚᱵᱮ ᱞᱟᱹᱭ ᱢᱮ ᱚ ᱟᱹᱰᱤ ᱱᱟᱯᱟᱭ ᱠᱟᱛᱷᱟ ᱜᱮᱢ ᱞᱟᱹᱭ ᱥᱚᱫᱚᱨ ᱠᱟᱫᱟ ᱟᱨ ᱵᱟᱰᱟᱭ ᱡᱚᱝ ᱨᱮᱭᱟᱜ ᱦᱚᱸ ᱡᱟᱹᱨᱩᱲ ᱠᱟᱱ ᱜᱮᱭᱟ ᱛᱚ ᱛᱮᱦᱤᱧ ᱞᱟᱹᱴᱩ ᱯᱚᱫ ᱨᱮᱢᱟ ᱢᱮᱱᱟᱭ ᱛᱟᱵᱚᱱ ᱫᱨᱳᱯᱚᱫᱤ ᱢᱩᱨᱢᱩ ᱚᱱᱟ ᱯᱚᱨᱮᱱ ᱵᱤᱨᱵᱟᱦᱟ ᱦᱮᱢᱚᱱᱛᱚ ᱥᱚᱨᱮᱱ ᱱᱩᱠᱩ ᱫᱚᱠᱚ ᱞᱟᱹᱴᱩ ᱯᱚᱫᱨᱮᱱ ᱠᱟᱱᱟ ᱦᱮᱸ ᱩᱱᱠᱩᱫᱚ ᱮᱠᱫᱚᱢ ᱟᱹᱛᱩ ᱥᱚᱢᱟᱡᱽ ᱥᱩᱥᱟᱹᱨ ᱞᱟᱹᱜᱤᱫ ᱛᱮᱫᱚ ᱢᱮᱱᱟᱜ ᱠᱚᱣᱟ ᱱᱤᱛᱚᱜ ᱫᱚ ᱫᱤᱞᱤᱯ ᱠᱤᱥᱠᱩ ᱵᱟᱯᱤ ᱥᱚᱨᱮᱱ ᱟᱨ ᱵᱟᱥᱩᱱᱟᱛᱷ ᱠᱤᱥᱠᱩ ᱱᱩᱠᱩ ᱜᱤᱧ ᱫᱤᱥᱟᱹᱭᱮᱫ ᱠᱚᱣᱟ ᱵᱟᱝ ᱫᱤᱥᱟᱹᱜ ᱠᱷᱚᱱ ᱱᱤᱭᱟᱹᱜᱤᱧ ᱧᱮᱞ ᱧᱟᱢᱮᱫ ᱠᱚᱣᱟ ᱚᱻ ᱟᱹᱰᱤ ᱱᱟᱯᱟᱭ ᱠᱟᱛᱷᱟᱜᱮ ᱱᱩᱠᱩ ᱢᱤᱫ ᱵᱟᱰᱟᱭᱢᱟ ᱱᱩᱠᱩ ᱠᱚᱜᱮᱧ ᱧᱮᱞ ᱧᱟᱢᱮᱫ ᱠᱚ ᱟᱨ ᱵᱟᱝ ᱵᱟᱹᱧ ᱫᱤᱥᱟᱹᱭᱮᱫ ᱠᱚᱣᱟ ᱚᱱᱠᱟ ᱫᱚ ᱟᱹᱰᱤ ᱟᱸᱴ ᱞᱟᱹᱴᱩ ᱯᱚᱫᱨᱮᱱ ᱦᱮᱸ ᱦᱳᱭ ᱦᱳᱭ ᱱᱚᱛᱮ ᱵᱟᱝ ᱚᱱᱛᱮ ᱱᱚᱜᱼᱚᱭ ᱱᱤᱛᱚᱝ ᱥᱟᱵ ᱠᱟᱜ ᱢᱮ ᱡᱟᱦᱟᱸ ᱞᱮᱠᱟ ᱟᱵᱚᱦᱚᱸ ᱱᱚᱣᱟ ᱡᱟᱦᱟᱸ ᱞᱮᱠᱟ ᱵᱚᱱ ᱯᱨᱚᱜᱚᱛᱤ ᱞᱮᱱᱠᱷᱟᱱ ᱩᱱᱠᱩ ᱫᱚᱵᱚᱱ ᱵᱟᱰᱟᱭ ᱦᱚᱪᱚ ᱠᱚᱣᱟ ᱵᱟᱰᱟᱭ ᱦᱚᱪᱚ ᱠᱟᱛᱮᱫ ᱩᱱᱠᱩ ᱩᱱᱠᱩ ᱨᱟᱭᱼᱨᱤᱛᱤ ᱟᱹᱨᱤᱪᱟᱹᱞᱤ ᱤᱭᱟᱹ ᱵᱚᱱ ᱵᱟᱲᱟᱣᱟ ᱩᱱᱠᱩᱵᱚᱱ ᱜᱚᱲᱚ ᱩᱱᱠᱩ ᱡᱩᱫᱤ ᱟᱵᱚ ᱠᱚ ᱜᱚᱲᱚ ᱟᱵᱚᱱ ᱠᱷᱟᱱ ᱛᱟᱦᱚᱞᱮ ᱟᱵᱚ ᱦᱮᱱᱟᱜ ᱵᱚᱱᱟ ᱦᱚᱨ ᱰᱟᱦᱟᱨ ᱦᱮᱸ ᱦᱚᱨ ᱰᱟᱦᱟᱨ ᱱᱤᱭᱟᱹ ᱫᱚ ᱩᱱᱠᱩ ᱫᱚ ᱟᱵᱚᱫᱚ ᱪᱮᱫ ᱢᱮᱱᱟᱜ ᱵᱚᱱᱟ ᱩᱱᱠᱩ ᱫᱚ ᱪᱮᱛᱟᱱ ᱨᱮ ᱡᱮᱦᱮᱛᱩ ᱢᱮᱱᱟᱜ ᱠᱚᱣᱟ ᱩᱱᱠᱩ ᱫᱚ ᱡᱚᱛᱚ ᱠᱚ ᱵᱟᱰᱟᱭᱟ ᱟᱨ ᱩᱱᱠᱩ ᱵᱟᱵᱚᱱ ᱵᱟᱲᱟᱭ ᱦᱚᱪᱚ ᱞᱮᱠᱚ ᱠᱷᱟᱱ ᱪᱤᱠᱟᱹ ᱛᱮᱵᱚᱱ ᱪᱤᱠᱟᱹ ᱫᱟᱲᱮᱭᱟᱜᱼᱟ ᱚᱱᱟᱛᱮ ᱚᱱᱟᱛᱮ ᱩᱱᱠᱩ ᱫᱚ ᱵᱟᱲᱟᱭ ᱦᱚᱪᱚ ᱫᱚ ᱡᱟᱹᱨᱩᱲ ᱛᱟᱵᱚᱱᱟ ᱟᱪᱪᱷᱟ ᱡᱚᱦᱟᱨᱜᱮ ᱡᱚᱦᱟᱨᱜᱮ ᱛᱚᱵᱮ